ᱦᱮᱞᱳ ᱠᱷᱚᱱᱤᱧ ᱢᱮᱱᱮᱫᱼᱟ ᱤᱭᱟᱹ ᱦᱟᱥᱯᱟᱛᱟᱞ ᱨᱮ ᱦᱮᱸ ᱦᱟᱥᱯᱟᱛᱟᱞ ᱨᱮ ᱥᱩᱵᱤᱫᱟ ᱠᱚ ᱢᱮᱱᱟᱜᱼᱟ ᱥᱮ ᱵᱟᱝ ᱚᱱᱟᱜᱮ ᱠᱩᱞᱤ ᱥᱟᱱᱟᱧ ᱠᱟᱱᱟ ᱦᱮᱸ ᱢᱮᱱᱟᱜ ᱜᱮᱭᱟ ᱛᱚ ᱚᱱᱟᱜᱤᱧ ᱠᱩᱞᱤᱭᱮᱫ ᱢᱮᱭᱟ ᱯᱚᱭᱥᱟ ᱠᱚ ᱢᱮᱱᱟᱜᱼᱟ ᱥᱮ ᱵᱟᱝ ᱰᱟᱠᱛᱟᱨ ᱫᱚ ᱛᱤᱱᱟᱹᱜ ᱜᱟᱱ ᱢᱮᱱᱟᱜ ᱠᱚᱣᱟ ᱦᱩᱸ ᱚᱯᱟᱨᱮᱥᱚᱱ ᱵᱟᱞᱟ ᱫᱚ ᱦᱩᱸ ᱦᱩᱸ ᱯᱩᱭᱥᱟᱹ ᱥᱮ ᱤᱝᱠᱟ ᱯᱷᱨᱤ ᱛᱮ ᱦᱩᱸ ᱦᱩᱸ ᱚᱱᱟᱜᱮ ᱛᱟᱦᱮᱸᱫ ᱢᱮᱱᱮᱫᱼᱟᱹᱧ ᱪᱮᱫᱞᱮᱠᱟ ᱥᱩᱵᱤᱫᱟ ᱠᱚ ᱢᱮᱱᱟᱜᱼᱟ ᱥᱮ ᱵᱟᱝ ᱦᱩᱸ ᱦᱩᱸ ᱟᱨ ᱛᱤ ᱡᱟᱸᱜᱟ ᱨᱟᱹᱯᱩᱫ ᱠᱚᱜ ᱚᱱᱟ ᱠᱚ ᱡᱩᱛᱟ ᱥᱮ ᱵᱟᱝ ᱦᱩᱸ ᱦᱩᱸ ᱤᱱᱟᱹᱜᱮ ᱛᱟᱦᱞᱮ ᱢᱮᱱᱮᱫᱼᱟᱹᱧ ᱟᱯᱮ ᱥᱮᱫ ᱪᱮᱫᱞᱮᱠᱟ ᱥᱩᱵᱤᱫᱟ ᱠᱚ ᱢᱮᱱᱟᱜᱼᱟ ᱥᱮ ᱵᱟᱝ ᱮᱱᱠᱷᱟᱱ ᱵᱟᱲᱟᱭ ᱠᱤᱫᱟᱹᱧ ᱥᱩᱵᱤᱫᱟ ᱜᱮᱭᱟ ᱛᱚᱵᱮ ᱮᱱᱠᱷᱟᱱ ᱪᱟᱞᱟᱜ ᱦᱩᱭᱩᱜᱼᱟ ᱚᱱᱟ ᱦᱟᱥᱯᱟᱛᱟᱞ ᱜᱮ ᱦᱳᱭ ᱦᱳᱭ ᱛᱚᱵᱮ ᱢᱟ ᱴᱷᱤᱠ ᱜᱮᱭᱟ ᱦᱳᱭ